ᱵᱟᱯᱞᱟ ᱨᱮ ᱥᱟᱯᱲᱟᱣ ᱞᱮᱠᱟᱛᱮᱫᱚ ᱦᱩᱭᱩᱜ ᱠᱟᱱᱟ ᱡᱮᱢᱚᱱ ᱜᱤᱨᱟᱹ ᱛᱚᱞ ᱜᱤᱨᱟᱹ ᱛᱚᱞ ᱦᱩᱭᱩᱜ ᱠᱟᱱᱟ ᱵᱟᱯᱞᱟ ᱨᱮ ᱥᱟᱯᱲᱟᱣ ᱞᱮᱠᱟ ᱟᱨ ᱱᱚᱜᱼᱚᱭ ᱡᱮᱢᱚᱱ ᱥᱟᱥᱟᱝ ᱞᱩᱜᱽᱲᱤᱡ ᱜᱟᱵᱟᱣ ᱟᱭᱢᱟ ᱞᱮᱠᱟᱱ ᱠᱟᱹᱢᱤ ᱠᱚᱜᱮ ᱵᱟᱯᱞᱟ ᱨᱮ ᱥᱟᱯᱲᱟᱣ ᱵᱟᱠᱷᱨᱟᱛᱮ ᱢᱮᱱᱟᱜᱼᱟ ᱥᱮ ᱵᱟᱯᱞᱟ ᱨᱮ ᱥᱟᱯᱲᱟᱣ ᱞᱟᱹᱜᱤᱫᱛᱮ ᱠᱚᱨᱟᱣ ᱦᱩᱭᱩᱜᱼᱟ ᱟᱨ ᱱᱚᱜᱼᱚᱭ ᱡᱮᱢᱚᱱ ᱤᱭᱟᱹ ᱨᱟᱭᱵᱟᱨᱤᱡ ᱨᱟᱭᱵᱟᱨᱤᱡ ᱯᱳᱭᱞᱳ ᱠᱟᱛᱷᱟ ᱵᱟᱭ ᱤᱫᱤ ᱟᱹᱜᱩ ᱞᱮᱠᱷᱟᱱ ᱢᱤᱫᱴᱮᱱ ᱥᱟᱨᱼᱥᱟᱹᱜᱩᱱ ᱵᱟᱯᱞᱟ ᱫᱚ ᱥᱚᱢᱵᱷᱚᱵᱽ ᱫᱚ ᱵᱟᱝ ᱠᱟᱱᱟ ᱚᱱᱟ ᱪᱤᱠᱟᱹ ᱵᱟᱯᱞᱟ ᱞᱮᱠᱟᱛᱮ ᱞᱟᱹᱭ ᱞᱮᱠᱷᱟᱱ ᱯᱳᱭᱞᱳ ᱫᱚ ᱨᱟᱭᱵᱟᱨᱤᱡ ᱨᱟᱭᱵᱟᱨᱤᱡ ᱠᱟᱛᱷᱟᱭ ᱤᱫᱤ ᱟᱹᱜᱩ ᱥᱮ ᱱᱚᱝᱠᱟ ᱞᱮᱠᱟᱛᱮ ᱞᱟᱹᱭᱳᱜᱼᱟ ᱡᱮ ᱥᱟᱨᱼᱥᱟᱹᱜᱩᱱ ᱵᱟᱯᱞᱟ ᱫᱚ ᱥᱮ ᱵᱟᱯᱞᱟ ᱵᱟᱯᱞᱟ ᱨᱮ ᱥᱟᱯᱲᱟᱣ ᱞᱮᱠᱟ ᱫᱚ ᱱᱚᱜᱼᱚ ᱱᱚᱣᱟ ᱠᱚᱜᱮ ᱞᱟᱹᱭᱳᱜᱼᱟ ᱟᱨᱚ ᱡᱮᱢᱚᱱ ᱥᱟᱹᱲᱤ ᱠᱚ ᱠᱤᱨᱤᱧ ᱦᱟᱱᱟ ᱱᱟᱣᱟ ᱟᱭᱢᱟ ᱞᱮᱠᱟᱱ ᱠᱟᱹᱢᱤ ᱜᱮ